ᱦᱚᱲᱢᱚ ᱥᱟᱶᱟᱨ ᱫᱚ ᱦᱚᱲᱢᱚ ᱨᱮᱭᱟᱜ ᱥᱟᱶᱟᱨ ᱡᱟᱦᱟᱸ ᱨᱮᱫᱚ ᱦᱚᱲᱢᱚ ᱢᱚᱱᱮ ᱡᱤᱣᱤ ᱡᱷᱚᱛᱚ ᱠᱤᱪᱷᱩ ᱜᱮ ᱱᱟᱯᱟᱭ ᱛᱟᱦᱮᱱᱟ ᱚᱱᱟ ᱫᱚ ᱦᱚᱲᱢᱚ ᱥᱟᱶᱟᱨ ᱪᱮᱛᱟᱱ ᱜᱮ ᱴᱮᱦᱟᱴ ᱢᱮᱱᱟᱜ ᱟᱠᱟᱫᱟ ᱢᱤᱫ ᱴᱮᱱ ᱟᱛᱳ ᱴᱚᱞᱟ ᱥᱮ ᱯᱟᱲᱟ ᱯᱩᱲᱥᱤ ᱨᱮ ᱥᱮ ᱥᱚᱦᱚᱨ ᱵᱟᱡᱟᱨ ᱱᱟᱜᱟᱨ ᱠᱚᱨᱮ ᱦᱚᱸ ᱦᱚᱲᱢᱚ ᱥᱟᱶᱟᱨ ᱫᱚ ᱟᱹᱰᱤ ᱞᱟᱹᱠᱛᱤᱭᱟᱱ ᱠᱟᱱᱟ ᱥᱤᱥᱴᱮᱢ ᱨᱮ ᱦᱮᱡ ᱞᱮᱠᱷᱟᱱ ᱦᱚᱲᱢᱚ ᱥᱟᱶᱟᱨ ᱨᱮ ᱟᱭᱢᱟ ᱨᱳᱜᱽ ᱵᱤᱜᱷᱮᱱ ᱨᱮᱱᱟᱜ ᱱᱚᱸᱰᱮ ᱫᱚ ᱥᱚᱞᱦᱮ ᱜᱟᱱᱚᱜᱼᱟ ᱨᱟᱱ ᱢᱩᱨᱜᱟᱹᱱ ᱥᱟᱱᱟᱢᱟᱜ ᱜᱮ ᱱᱚᱣᱟ ᱦᱚᱲᱢᱚ ᱥᱟᱶᱟᱨ ᱡᱟᱦᱟᱸ ᱛᱟᱞᱢᱟ ᱚᱸᱰᱮ ᱠᱷᱚᱱᱟᱜ ᱧᱟᱢᱚᱜᱼᱟ